ᱦᱮᱞᱳ ᱦᱮᱞᱳ ᱦᱮᱸ ᱦᱮᱸ ᱦᱮᱸ ᱚᱠᱚᱭ ᱟᱢ ᱫᱚ ᱚ ᱦᱳ ᱟᱭᱢᱟ ᱫᱤᱱ ᱯᱚᱨᱮᱢ ᱯᱷᱳᱱ ᱠᱮᱫ ᱢᱚᱡᱽᱜᱮ ᱦᱮᱱᱟᱢᱟ ᱪᱮᱫ ᱠᱚᱢ ᱠᱟᱹᱢᱤ ᱵᱟᱲᱟᱭᱮᱫᱟ ᱚ ᱚᱲᱟᱜ ᱠᱚᱨᱮ ᱜᱮ ᱚᱲᱟᱜ ᱠᱚᱨᱮᱜᱮᱢ ᱠᱟᱹᱢᱤ ᱠᱟᱱ ᱠᱷᱟᱡ ᱟᱨ ᱪᱮᱫ ᱦᱚᱸ ᱠᱟᱹᱢᱤ ᱵᱟᱹᱱᱩᱜ ᱠᱷᱟᱱ ᱛᱟᱦᱚᱞᱮ ᱦᱤᱨᱤ ᱵᱟᱲᱟ ᱠᱟᱞᱮ ᱢᱮ ᱟᱞᱮ ᱦᱚᱸ ᱢᱚᱡᱽ ᱜᱮ ᱦᱮᱱᱟᱜ ᱵᱟᱲᱟ ᱞᱮᱭᱟ

ᱛᱤᱥᱮᱢ ᱦᱤᱡᱩᱜᱼᱟ ᱛᱤᱥ ᱟᱫᱚᱢ ᱦᱤᱡᱩᱜᱼᱟ ᱴᱷᱤᱠ ᱜᱮᱭᱟ ᱦᱮᱡᱞᱮᱱ ᱢᱮᱥᱮ ᱞᱟᱦᱟ ᱨᱮ ᱩᱞ ᱵᱤᱞᱤ ᱥᱚᱢᱳᱭ ᱦᱟᱸᱜ ᱦᱤᱡᱩᱜ ᱢᱮ ᱩᱞ ᱵᱤᱞᱤᱜᱼᱟ ᱩᱱ ᱡᱚᱠᱷᱚᱱ ᱦᱮᱸ ᱪᱮᱫ ᱠᱚ ᱧᱮᱧᱮᱞ ᱡᱟᱭᱜᱟ ᱫᱚ ᱟᱭᱢᱟ ᱜᱮ ᱦᱮᱱᱟᱜᱼᱟ ᱞᱟᱦᱟ ᱦᱮᱡ ᱞᱮᱱ ᱢᱮ ᱪᱮᱫ ᱮᱢ ᱧᱮᱞᱟ ᱚᱱᱟ ᱠᱟᱛᱷᱟ ᱞᱟᱹᱭ ᱢᱮ ᱛᱤᱥᱮᱢᱦᱤᱡᱩᱜᱼᱟ ᱟᱫᱚ ᱱᱚᱝᱠᱟ ᱯᱮᱲᱟ ᱦᱚᱲᱚᱜ ᱮᱢ ᱦᱤᱡᱩᱜᱼᱟ ᱥᱮ ᱫᱟᱲᱟᱱ ᱮᱢ ᱦᱤᱡᱩᱜᱼᱟ ᱥᱮ ᱚᱠᱚᱭ ᱴᱷᱮᱱ ᱵᱩᱱᱫᱷᱩ ᱠᱚ ᱚ ᱫᱟᱲᱟᱱᱮᱢ ᱦᱤᱡᱩᱜᱼᱟ ᱫᱟᱲᱟᱱ ᱡᱟᱭᱜᱟ ᱢᱟ ᱢᱮᱱᱟᱜ ᱜᱮ ᱟᱭᱢᱟ ᱠᱤᱪᱷᱩ ᱜᱮ ᱟᱹᱫᱤᱱᱟ ᱢᱚᱥᱡᱤᱛ ᱢᱮᱱᱟᱜᱼᱟ ᱟᱹᱫᱤᱱᱟ ᱢᱚᱥᱡᱤᱛ ᱦᱮᱱᱟᱜᱼᱟ ᱚᱱᱛᱮᱨᱮ ᱟᱹᱰᱤ ᱢᱚᱡᱽ ᱟᱨ ᱟᱹᱰᱤ ᱞᱟᱹᱴᱩ ᱚᱸᱰᱮ ᱵᱳᱭ ᱠᱚ ᱠᱚ ᱥᱩᱴᱤᱝ ᱵᱟᱲᱟ ᱟᱠᱫᱼᱟ ᱵᱟᱝᱞᱟ ᱵᱳᱭ ᱱᱚᱣᱟ ᱞᱟᱦᱟ ᱵᱟᱝᱞᱟ ᱥᱤᱱᱮᱢᱟ ᱮᱱᱛᱮᱫ ᱥᱩᱴᱤᱝ ᱵᱟᱲᱟ ᱟᱠᱟᱫ ᱟᱠᱚ ᱟᱨ ᱤᱭᱟᱹ ᱤᱠᱳ ᱯᱟᱨᱠ ᱦᱮᱱᱟᱜᱼᱟ ᱚᱱᱟ ᱯᱟᱥᱮ ᱨᱮᱜᱮ ᱟᱨᱦᱚᱸ ᱚᱣᱟᱴᱟᱨ ᱯᱟᱨᱠ ᱦᱮᱱᱟᱜᱼᱟ ᱚᱱᱟ ᱨᱮ ᱢᱟᱞᱫᱟ ᱥᱩᱨ ᱧᱚᱜ ᱨᱮ ᱟᱨᱦᱚᱸ ᱟᱞᱮ ᱥᱮᱫ ᱨᱮ ᱦᱮᱱᱟᱜᱼᱟ ᱢᱤᱫᱴᱟᱝ ᱤᱭᱟᱹ ᱦᱮᱱᱟᱜᱼᱟ ᱢᱤᱫᱴᱟᱝ ᱯᱟᱨᱠ ᱦᱮᱱᱟᱜᱼᱟ ᱥᱩᱢᱚᱱ ᱠᱚᱯᱷᱤ ᱦᱟᱹᱣᱩᱥ ᱚᱸᱰᱮ ᱦᱚᱸ ᱢᱚᱡᱽ ᱜᱮᱭᱟ ᱡᱟᱭᱜᱟ ᱫᱚ ᱟᱫᱚ ᱦᱮᱡ ᱞᱮᱱᱠᱷᱟᱱ ᱫᱚᱢ ᱧᱮᱞ ᱫᱚᱢ ᱧᱮᱞ ᱫᱟᱲᱮᱭᱟᱜᱼᱟ ᱦᱮᱡ ᱜᱮᱢᱟ ᱵᱟᱢ ᱦᱤᱡᱩᱜ ᱠᱟᱱ ᱴᱷᱤᱠ ᱜᱮᱭᱟ ᱛᱚᱵᱮ ᱛᱤᱥᱮᱢ ᱦᱤᱡᱩᱜᱚᱜᱼᱟ ᱯᱷᱳᱱᱟᱹᱧ ᱢᱮ ᱱᱟᱦᱟᱸᱜ ᱟᱹᱰᱤ ᱠᱟᱹᱢᱤ ᱵᱮᱥᱛᱚ ᱴᱷᱤᱠ ᱜᱮᱭᱟ ᱫᱚᱦᱚᱭᱮᱫᱟᱹᱧ ᱛᱚᱵᱮ ᱦᱮᱸ ᱛᱟᱭᱚᱢ ᱛᱮᱦᱟᱸᱜ